ᱤᱧᱟᱹᱜ ᱞᱟᱠᱪᱟᱨ ᱨᱮᱱᱟᱜ ᱵᱤᱨᱤᱫᱽ ᱠᱚᱫᱚ ᱦᱩᱭᱩᱜ ᱠᱟᱱᱟ ᱯᱟᱧᱪᱤ ᱞᱩᱜᱽᱲᱤᱡ ᱯᱟᱧᱪᱤ ᱫᱷᱩᱛᱤ ᱚᱱᱟ ᱥᱟᱶ ᱛᱮ ᱵᱚᱦᱚᱜ ᱨᱮ ᱥᱩᱛ ᱵᱟᱦᱟ ᱪᱩᱲᱤ ᱢᱟᱞᱟ ᱛᱚᱲᱟ ᱮᱢᱟᱱ ᱠᱤᱪᱷᱩ ᱡᱚᱜᱟᱲ ᱦᱩᱭᱩᱜᱼᱟ